ᱦᱮᱸ ᱦᱮᱞᱳ ᱦᱮᱸ ᱦᱮᱞᱳ ᱦᱮᱸ ᱦᱮᱞᱳ ᱦᱮᱸ ᱚᱞ ᱪᱤᱠᱤ ᱦᱩᱸ ᱦᱮᱸ ᱦᱮᱸ ᱦᱮᱸ ᱦᱮᱸ ᱦᱮᱸ ᱦᱮᱸ ᱚ ᱦᱮᱸ ᱟᱹᱞᱤ ᱠᱟᱱ ᱜᱮ ᱟᱞᱤᱧ ᱜᱚᱝᱠᱮ ᱟᱫᱚ ᱞᱟᱹᱭᱫᱟᱹᱧ ᱡᱮ ᱴᱷᱤᱠᱟᱹᱱᱟ ᱫᱚ ᱚᱠᱟᱨᱮ ᱢᱟᱱᱮ ᱟᱹᱛᱩ ᱧᱩᱛᱩᱢ ᱠᱚ ᱟᱨ ᱚᱠᱟᱴᱟᱜ ᱮᱥᱴᱮᱴ ᱨᱮ ᱡᱮᱞᱟ ᱨᱮ ᱦᱮᱸ ᱟᱨ ᱜᱤᱫᱽᱨᱟᱹ ᱫᱚ ᱚᱝᱠᱟ ᱪᱮᱫ ᱠᱷᱟᱹᱞᱤ ᱠᱟᱹᱴᱤᱡ ᱜᱤᱫᱽᱨᱟᱹ ᱢᱮᱱᱟᱜ ᱠᱚᱣᱟ ᱥᱮ ᱠᱟᱹᱴᱤᱡ ᱠᱚ ᱥᱮ ᱞᱟᱹᱴᱩ ᱠᱚᱦᱚᱸ ᱢᱮᱱᱟᱜ ᱠᱚᱣᱟ ᱦᱮᱸ ᱦᱮᱸ ᱦᱮᱸ ᱟᱨ ᱦᱮᱸ ᱦᱮᱸ ᱟᱫᱚ ᱚᱱᱟ ᱫᱚ ᱦᱩᱭᱩᱜ ᱠᱟᱱᱟ ᱧᱮᱞᱢᱮ ᱟᱞᱮ ᱫᱚ ᱤᱧ ᱦᱚᱸ ᱢᱤᱫᱴᱮᱱ ᱜᱚᱝᱠᱮ ᱠᱟᱹᱱᱟᱹᱧ ᱮᱵᱟᱨ ᱪᱮᱛᱟᱱ ᱨᱮᱦᱚᱸ ᱚᱠᱚᱭ ᱠᱚ ᱞᱟᱹᱴᱩ ᱜᱚᱝᱠᱮ ᱠᱚ ᱢᱮᱱᱟᱜ ᱠᱚᱣᱟ ᱩᱱᱠᱩ ᱥᱟᱛᱮᱫ ᱜᱟᱞᱢᱟᱨᱟᱣ ᱠᱟᱛᱮᱫ ᱟᱯᱮ ᱡᱟᱦᱟᱸ ᱚᱱᱟ ᱢᱤᱥᱚᱱ ᱢᱳᱲ ᱮᱨᱤᱭᱟ ᱢᱮᱱᱟᱜᱼᱟ ᱪᱷᱚᱴᱯᱟᱺᱰᱣᱟᱹ ᱡᱮᱴᱟ ᱮᱨᱤᱭᱟᱛᱮ ᱦᱳᱥᱴᱮᱞ ᱢᱮᱱᱟᱜ ᱛᱟᱯᱮᱭᱟ ᱟᱫᱚ ᱚᱸᱰᱮ ᱟᱞᱮ ᱞᱮ ᱪᱟᱞᱟᱜᱼᱟ ᱢᱤᱫ ᱫᱤᱱ ᱟᱨ ᱚᱱᱟ ᱱᱤᱭᱟᱹ ᱵᱤᱥᱚᱭ ᱛᱮ ᱡᱚᱛᱚ ᱦᱚᱲ ᱛᱮ ᱢᱤᱫ ᱥᱟᱶᱛᱮ ᱵᱚ ᱜᱟᱞᱢᱟᱨᱟᱣᱟ ᱟᱨ ᱤᱧ ᱨᱮᱱ ᱩᱝᱠᱩ ᱞᱟᱹᱴᱩ ᱜᱚᱝᱠᱮ ᱠᱚ ᱚᱠᱚᱭ ᱠᱚ ᱢᱮᱱᱟᱜ ᱠᱚᱣᱟ ᱩᱝᱠᱩ ᱡᱚᱛᱚ ᱦᱚᱲ ᱜᱮᱞᱮ ᱪᱟᱞᱟᱜᱼᱟ ᱮᱵᱟᱨ ᱢᱤᱫ ᱥᱟᱛᱮᱫ ᱜᱟᱞᱢᱟᱨᱟᱣ ᱞᱮᱠᱷᱟᱱ ᱛᱟᱦᱞᱮ ᱵᱷᱟᱞᱚ ᱱᱤᱭᱟᱹ ᱵᱤᱥᱚᱭ ᱛᱮ ᱵᱩᱡᱷᱟᱹᱣ ᱧᱟᱢᱚᱜᱼᱟ ᱟᱨ ᱚᱠᱚᱭ ᱠᱚᱠᱚ ᱯᱟᱲᱦᱟᱜᱼᱟ ᱢᱮᱱᱠᱷᱟᱱ ᱩᱱᱠᱩ ᱞᱟᱹᱜᱤᱫ ᱫᱚ ᱩᱱᱠᱩᱣᱟᱜ ᱧᱩᱛᱩᱢ ᱟᱞᱮ ᱫᱚᱞᱮ ᱚᱞᱟ ᱟᱨ ᱚᱠᱚᱭ ᱠᱚ ᱟᱜᱽᱨᱚᱦᱤ ᱢᱮᱱᱟᱜ ᱠᱚᱣᱟ ᱤᱱᱟᱹ ᱪᱷᱟᱲᱟ ᱦᱚᱸ ᱩᱱᱠᱩ ᱞᱟᱹᱜᱤᱫ ᱟᱞᱮ ᱢᱤᱫᱴᱮᱱ ᱵᱮᱵᱚᱥᱛᱟ ᱞᱮ ᱦᱟᱛᱟᱣᱟ ᱦᱮᱸ ᱦᱮᱸ ᱵᱩᱜᱤ ᱵᱟᱹᱲᱤᱡ ᱫᱚ ᱥᱩᱵᱤᱫᱟ ᱫᱚ ᱦᱩᱭ ᱠᱚᱜ ᱜᱮᱭᱟ ᱠᱟᱨᱚᱱ ᱦᱩᱭᱩᱜ ᱠᱟᱱᱟ ᱟᱵᱚ ᱱᱤᱭᱟᱹ ᱟᱹᱫᱤᱵᱟᱹᱥᱤ ᱥᱚᱢᱟᱡᱽ ᱨᱮ ᱡᱟᱦᱟᱸᱭ ᱱᱮᱛᱟᱨ ᱟᱭᱢᱟ ᱦᱚᱲᱜᱮ ᱚᱞ ᱪᱤᱠᱤ ᱵᱟᱠᱚ ᱵᱟᱰᱟᱭᱟ ᱮᱵᱟᱨ ᱡᱩᱫᱤ ᱟᱞᱮ ᱦᱚᱸᱞᱮ ᱟᱞᱮ ᱦᱚᱸᱞᱮ ᱠᱷᱚᱡᱚᱜᱼᱟ ᱡᱮ ᱡᱟᱦᱟᱸᱭ ᱵᱟᱠᱚ ᱵᱟᱰᱟᱭᱟ ᱟᱵᱚ ᱟᱹᱫᱤᱵᱟᱥᱤ ᱢᱚᱫᱽᱫᱷᱮ ᱨᱮ ᱩᱱᱠᱩ ᱟᱞᱮ ᱞᱮ ᱪᱮᱫ ᱫᱟᱲᱮ ᱞᱮᱠᱚ ᱠᱷᱟᱱ ᱛᱟᱦᱞᱮ ᱟᱞᱮᱭᱟᱜ ᱦᱚᱸ ᱥᱩᱵᱤᱫᱷᱟᱜᱼᱟ ᱟᱨ ᱟᱵᱚ ᱦᱚᱲ ᱥᱚᱢᱟᱡᱟᱜ ᱦᱚᱸ ᱢᱟᱱ ᱥᱚᱢᱢᱟᱱ ᱦᱚᱸ ᱵᱟᱲᱦᱟᱜ ᱛᱟᱵᱚᱱᱟ ᱟᱨ ᱥᱤᱠᱠᱷᱤᱛᱚ ᱦᱚᱸ ᱥᱤᱠᱠᱷᱤᱛ ᱫᱟᱲᱮᱣᱟᱠᱚᱣᱟ ᱦᱩᱸ ᱴᱷᱤᱠᱜᱮᱭᱟ ᱢᱟ ᱛᱟᱦᱞᱮ ᱦᱮᱸ ᱴᱷᱤᱠᱜᱮᱭᱟ